ᱤᱧ ᱴᱨᱟᱱᱥᱯᱳᱨᱴ ᱮᱡᱮᱱᱥᱤ ᱴᱷᱮᱡ ᱢᱤᱫᱴᱮᱱ ᱱᱟᱞᱤᱥ ᱢᱮᱱᱟᱜ ᱛᱤᱧᱟᱹ ᱤᱧ ᱥᱩᱨ ᱨᱮ ᱪᱟᱞᱟᱜ ᱞᱟᱹᱜᱤᱫ ᱢᱤᱫᱴᱮᱱ ᱠᱮᱵ ᱤᱧ ᱚᱰᱟᱨ ᱵᱩᱠ ᱞᱮᱫᱟ ᱵᱩᱠ ᱞᱟᱦᱟ ᱴᱨᱟᱱᱥᱯᱳᱨᱴ ᱮᱡᱮᱱᱥᱤ ᱥᱟᱶ ᱵᱷᱟᱲᱟ ᱤᱫᱤ ᱠᱟᱛᱮᱜ ᱠᱟᱛᱷᱟ ᱦᱳᱭ ᱞᱮᱱᱟ ᱮᱠᱥᱳ ᱴᱟᱠᱟ ᱞᱟᱜᱟᱜᱼᱟ ᱱᱤᱛᱚᱜ ᱰᱨᱟᱵᱷᱟᱨ ᱫᱚ ᱟᱨᱚ ᱯᱚᱧᱪᱟᱥ ᱴᱟᱠᱟ ᱵᱮᱥᱤ ᱴᱟᱠᱟᱭ ᱠᱷᱚᱡᱽ ᱠᱟᱱᱟ ᱤᱧ ᱫᱚ ᱟᱫᱚ ᱴᱟᱠᱟ ᱵᱟᱹᱧ ᱮᱢ ᱫᱟᱲᱮᱭᱟᱜᱼᱟ ᱱᱚᱣᱟᱜᱮ ᱤᱧᱟᱹᱜ ᱱᱟᱞᱤᱥ ᱫᱚ